ᱦᱤᱥᱟᱹ ᱥᱩᱭᱟᱹ ᱢᱤᱫ ᱚᱠᱛᱮ ᱫᱟᱬᱟᱱ ᱪᱟᱞᱟᱜ ᱨᱮ ᱴᱨᱮᱱ ᱜᱟᱹᱰᱤ ᱛᱮᱞᱮ ᱪᱟᱞᱟᱜ ᱠᱟᱱ ᱛᱟᱦᱮᱸᱜᱼᱟ ᱩᱱ ᱚᱠᱛᱚ ᱨᱤᱱᱤᱡ ᱜᱟᱛᱮ ᱜᱮ ᱡᱟᱦᱟᱸ ᱠᱟᱛᱷᱟ ᱞᱟᱹᱭ ᱠᱮᱫᱟ ᱚᱱᱟ ᱠᱟᱛᱷᱟ ᱫᱚ ᱮᱲᱮ ᱜᱮᱭᱟ ᱪᱮᱫᱟᱜ ᱥᱮ ᱟᱞᱮ ᱡᱟᱦᱟᱸ ᱴᱷᱮᱱ ᱫᱮᱡᱚᱜ ᱠᱟᱛᱷᱟ ᱛᱟᱦᱮᱸ ᱠᱟᱱ ᱛᱟᱞᱮᱭᱟ ᱚᱱᱟ ᱴᱷᱟᱶᱨᱮ ᱵᱟᱝ ᱫᱮᱡ ᱠᱟᱛᱮ ᱟᱡ ᱫᱚ ᱮᱴᱟᱜ ᱴᱷᱮᱱᱮ ᱫᱮᱡ ᱮᱱ ᱛᱮ ᱟᱞᱮ ᱥᱟᱞᱟᱜ ᱵᱟᱞᱮ ᱧᱟᱯᱟᱢ ᱞᱮᱱᱟ ᱟᱨ ᱡᱟᱦᱟᱸ ᱴᱷᱮᱱ ᱞᱮ ᱪᱟᱞᱟᱜᱼᱟ ᱢᱮᱱᱛᱮ ᱚᱸᱰᱮ ᱟᱡ ᱢᱟᱲᱟᱝ ᱛᱮ ᱪᱟᱞᱟᱣ ᱠᱟᱛᱮ ᱟᱞᱮ ᱵᱟᱝ ᱠᱟᱛᱮ ᱟᱡᱟᱜ ᱡᱟᱦᱟᱸ ᱠᱟᱹᱢᱤ ᱚᱱᱟᱭ ᱠᱚᱨᱟᱣ ᱠᱮᱫᱟ ᱟᱨ ᱟᱞᱮ ᱫᱚᱭ ᱮᱲᱮ ᱠᱮᱫ ᱞᱮᱭᱟ ᱚᱱᱟ ᱪᱤᱠᱤ ᱩᱱᱤ ᱥᱟᱞᱟᱜ ᱟᱞᱮ ᱟᱹᱲᱤᱥ ᱥᱮ ᱵᱮᱡᱟᱨ ᱞᱮ ᱥᱚᱫᱚᱨ ᱠᱮᱫᱟ ᱱᱚᱝᱠᱟ ᱦᱚᱸ ᱦᱤᱸᱥᱟᱹ ᱥᱩᱭᱟᱹ ᱨᱮᱱᱟᱜ ᱠᱟᱛᱷᱟ ᱫᱚ ᱟᱜᱟᱢ ᱨᱮᱦᱚᱸ ᱵᱟᱰᱟᱭ ᱧᱟᱢ ᱠᱟᱱᱟ ᱡᱟᱦᱟᱸ ᱫᱚ ᱱᱚᱣᱟ ᱢᱟᱲᱟᱝ ᱛᱮᱦᱚᱸ ᱟᱡ ᱟᱞᱮ ᱥᱟᱞᱟᱜ ᱱᱚᱝᱠᱟᱭ ᱵᱮᱵᱚᱦᱟᱨ ᱞᱮᱫᱟ